ᱦᱮᱸ ᱤᱧ ᱵᱮᱭᱟᱢ ᱠᱚᱧ ᱠᱚᱨᱟᱣ ᱜᱮᱭᱟ ᱪᱮᱫᱟᱜ ᱥᱮ ᱵᱮᱭᱟᱢ ᱠᱚ ᱠᱚᱨᱟᱣ ᱞᱮᱠᱷᱟᱱ ᱫᱚ ᱦᱚᱲᱢᱚ ᱨᱮᱱᱟᱝ ᱡᱟᱦᱟᱸ ᱦᱚᱲᱢᱚ ᱨᱮᱱᱟᱝ ᱦᱚᱲᱢᱚ ᱵᱷᱟᱹᱞᱤ ᱥᱮ ᱯᱷᱤᱴᱱᱮᱥ ᱛᱟᱦᱮᱱᱟ ᱡᱟᱦᱟᱱᱟᱜ ᱠᱚ ᱢᱟᱱᱮ ᱵᱟᱝ ᱦᱩᱭᱩᱜᱼᱟ ᱢᱟᱱᱮ ᱵᱷᱟᱹᱞᱤ ᱛᱟᱦᱮᱱᱟ ᱦᱚᱲᱢᱚ ᱠᱚ ᱵᱮᱭᱟᱢ ᱠᱚ ᱢᱟᱱᱮ ᱵᱮᱭᱟᱢ ᱠᱚᱫᱚ ᱠᱚᱨᱟᱣ ᱫᱚᱨᱠᱟᱨ ᱠᱟᱱ ᱜᱮᱭᱟ ᱦᱚᱲᱢᱚ ᱠᱚᱦᱚᱸ ᱵᱮᱥ ᱫᱚᱦᱚᱭᱟᱭ ᱵᱮᱥ ᱫᱚᱦᱚᱭᱟᱭ ᱵᱷᱟᱹᱞᱤ ᱫᱚᱦᱚᱭᱟᱭ ᱱᱚᱝᱠᱟ ᱜᱮ ᱵᱮᱭᱟᱢ ᱫᱚ ᱚᱱᱟ ᱦᱚᱛᱮᱡᱛᱮ ᱵᱷᱟᱹᱞᱤ ᱜᱮ ᱵᱮᱭᱟᱢ ᱫᱚ ᱵᱷᱟᱹᱞᱤ ᱜᱮᱭᱟ ᱚᱱᱠᱟ ᱥᱮᱛᱟ ᱥᱮᱛᱟᱜ ᱵᱮᱭᱟᱢ ᱞᱮᱱᱠᱷᱟᱱ ᱫᱚ ᱟᱹᱰᱤ ᱵᱷᱟᱹᱞᱤ ᱜᱮᱭᱟ ᱟᱨᱚ ᱪᱮᱫᱟᱜ ᱥᱮ ᱦᱚᱲᱢᱚ ᱨᱮ ᱱᱚᱝᱠᱟ ᱥᱮᱛᱟᱜ ᱨᱮ ᱵᱮᱭᱟᱢ ᱞᱮᱠᱷᱟᱡ ᱫᱚ ᱦᱚᱲᱢᱚ ᱵᱷᱟᱹᱞᱤ ᱵᱮᱥ ᱛᱟᱦᱮᱱᱟ ᱢᱟᱱᱮ ᱦᱚᱲᱢᱚ ᱦᱮᱸ ᱚᱱᱠᱟᱜᱮ ᱦᱚᱲᱢᱚ ᱵᱷᱟᱹᱞᱤ ᱛᱟᱦᱮᱱᱟ ᱡᱟᱦᱟᱱᱟᱜ ᱦᱚᱲᱢᱚ ᱵᱟᱭ ᱠᱷᱩᱛᱤ ᱫᱟᱲᱭᱟᱜᱼᱟ ᱢᱟᱱᱮ ᱱᱚᱝᱠᱟ ᱵᱮᱭᱟᱢ ᱫᱟᱲᱭᱟᱜᱼᱟᱢ ᱱᱚᱝᱠᱟ ᱡᱟᱦᱟᱸ ᱧᱤᱨ ᱥᱮᱛᱟᱜ ᱥᱮᱛᱟᱜ ᱚᱱᱠᱟᱜᱮ ᱢᱟᱱᱮ ᱧᱤᱨ ᱠᱚᱫᱚ ᱦᱮᱸ ᱧᱤᱨ ᱵᱮᱭᱟᱢ ᱚᱱᱟ ᱫᱚ ᱫᱚᱨᱠᱟᱨ ᱠᱟᱱ ᱜᱮᱭᱟ ᱦᱚᱲ ᱦᱚᱲᱢᱚ ᱨᱮ ᱩᱱᱟᱹᱜ ᱵᱟᱭ ᱠᱷᱚᱛᱤᱭᱟ ᱡᱟᱦᱟᱱᱟᱜ ᱤᱭᱟᱹ ᱠᱚ ᱵᱟᱝ ᱦᱤᱡᱩᱜᱼᱟ ᱥᱮ ᱮᱴᱠᱮᱴᱚᱬᱮ ᱵᱟᱭ ᱧᱟᱢᱟ ᱦᱚᱲᱢᱚ ᱨᱮ ᱛᱚ ᱚᱱᱟ ᱠᱚᱫᱚ ᱥᱮᱛᱟᱜ ᱥᱮᱛᱟᱜ ᱫᱚ ᱫᱚᱨᱠᱟᱨ ᱠᱟᱱ ᱜᱮᱭᱟ